ᱟᱵᱚ ᱴᱚᱞᱟ ᱯᱟᱲᱟᱨᱮ ᱧᱮᱞᱮᱫ ᱠᱚᱜᱮᱭᱟᱵᱚᱱ ᱡᱮ ᱡᱟᱹᱥᱛᱤ ᱫᱚ ᱯᱟᱣᱨᱟ ᱟᱨ ᱢᱤᱨᱩ ᱪᱮᱬᱮ ᱵᱚᱱ ᱟᱹᱥᱩᱞᱮᱫ ᱠᱚᱣᱟ ᱪᱮᱫᱟᱜ ᱥᱮ ᱯᱟᱣᱨᱟ ᱫᱚ ᱡᱟᱦᱟᱸ ᱚᱲᱟᱜ ᱨᱮᱠᱚ ᱛᱟᱦᱮᱱᱟ ᱩᱱᱠᱩ ᱫᱚ ᱟᱹᱰᱤ ᱥᱩᱠ ᱥᱟᱱᱛᱤ ᱨᱮᱠᱚ ᱛᱟᱦᱮᱱᱟ ᱢᱟᱱᱮ ᱵᱟᱠᱚ ᱱᱮᱭᱟᱣ ᱠᱷᱟᱹᱯᱟᱹᱨᱤ ᱵᱟᱲᱟᱜᱼᱟ ᱟᱨ ᱚᱱᱠᱟᱱ ᱚᱲᱟᱜ ᱨᱮᱜᱮ ᱯᱟᱣᱨᱟ ᱫᱚᱠᱚ ᱛᱟᱦᱮᱱᱟ ᱟᱨ ᱩᱱᱠᱩ ᱠᱤᱥᱟᱹᱲ ᱦᱚᱸᱠᱚ ᱠᱤᱥᱟᱹᱲᱚᱜᱼᱟ ᱢᱮᱱᱟᱠᱚ ᱡᱮ ᱯᱟᱣᱨᱟ ᱟᱹᱥᱩᱞ ᱛᱮᱫᱚ ᱚᱲᱟᱜ ᱫᱩᱣᱟᱹᱨ ᱨᱮ ᱥᱩᱠ ᱥᱟᱱᱛᱤ ᱜᱮ ᱛᱟᱦᱮᱱᱟ ᱟᱨ ᱡᱟᱦᱟᱱᱟᱜ ᱵᱮᱵᱟᱹᱲᱤᱡ ᱵᱟᱭ ᱦᱩᱭᱩᱜᱼᱟ ᱵᱮᱥ ᱛᱟᱦᱮᱱᱟ ᱟᱨ ᱢᱤᱨᱩ ᱦᱚᱸ ᱚᱱᱠᱟ ᱜᱮ ᱯᱮᱲᱟ ᱠᱚᱠᱚ ᱦᱤᱡᱩᱜᱼᱟ ᱠᱷᱟᱱ ᱨᱟᱜ ᱥᱟᱰᱮ ᱫᱟᱨᱟᱢ ᱠᱚᱣᱟᱭ ᱡᱮ ᱯᱮᱲᱟ ᱠᱚ ᱥᱮᱴᱮᱨ ᱮᱱᱟ ᱢᱮᱱᱛᱮ ᱟᱡ ᱜᱮ ᱨᱚᱲ ᱫᱟᱨᱟᱢ ᱟᱠᱚᱣᱟᱭ ᱠᱷᱟᱱ ᱢᱤᱨᱩ ᱦᱚᱸ ᱟᱨ ᱯᱟᱣᱨᱟ ᱦᱚᱸ ᱧᱮᱞ ᱡᱚᱝ ᱨᱮ ᱟᱹᱰᱤ ᱪᱚᱨᱚᱠ ᱜᱮᱠᱚ ᱧᱮᱞᱚᱜᱼᱟ ᱟᱨ ᱟᱹᱰᱤ ᱵᱮᱥ ᱠᱚ ᱧᱮᱞᱚᱜᱼᱟ ᱟᱠᱚᱣᱟᱜ ᱟᱲᱟᱝ ᱦᱚᱸ ᱟᱹᱰᱤ ᱪᱮᱨᱦᱟ ᱜᱮᱭᱟ ᱱᱩᱭ ᱢᱤᱨᱩ ᱦᱟᱸᱜ ᱩᱱᱤᱭᱟᱜ ᱟᱲᱟᱝ ᱦᱚᱸ ᱟᱨ ᱯᱟᱨᱟ ᱦᱚᱸ ᱟᱹᱰᱤ ᱵᱮᱥ ᱜᱮᱠᱚ ᱨᱟᱜᱟ ᱟᱨ ᱩᱱᱠᱩ ᱫᱚ ᱟᱛᱳ ᱴᱚᱞᱟ ᱯᱟᱲᱟᱨᱮ ᱥᱩᱨ ᱨᱮ ᱵᱟᱹᱫᱽ ᱠᱚ ᱦᱮᱱᱟᱜ ᱠᱷᱟᱱ ᱜᱚᱰᱟ ᱠᱚ ᱦᱮᱱᱟᱜ ᱠᱷᱟᱱ ᱚᱱᱟ ᱠᱚᱨᱮ ᱠᱚ ᱟᱹᱛᱤᱧᱟ ᱟᱨ ᱵᱟᱝᱠᱷᱟᱱ ᱫᱚ ᱚᱲᱟᱜ ᱦᱚᱲ ᱜᱮ ᱩᱱᱠᱩ ᱫᱚ ᱠᱷᱚᱫᱮ ᱵᱚᱱ ᱮᱢᱟ ᱠᱚᱣᱟ ᱜᱩᱦᱩᱢ ᱠᱷᱚᱫᱮ ᱟᱨ ᱵᱟᱝᱠᱷᱟᱱ ᱫᱚ ᱪᱟᱣᱞᱮ ᱠᱷᱚᱸᱫᱮ ᱠᱚ ᱦᱩᱲᱩ ᱠᱷᱚᱫᱮ ᱠᱚ ᱮᱢᱟ ᱠᱚᱣᱟᱵᱚᱱ ᱟᱠᱚ ᱦᱚᱦᱚ ᱠᱟᱛᱮᱫ ᱡᱟᱦᱟᱸ ᱞᱮᱠᱟ ᱟᱵᱚ ᱵᱚᱱ ᱯᱟᱹᱨᱠᱟᱹᱣ ᱠᱚᱣᱟ ᱵᱟᱠᱷᱟᱱ ᱡᱟᱦᱟᱸᱭ ᱦᱟᱸᱜ ᱟᱹᱥᱩᱞ ᱟᱠᱟᱫ ᱠᱚᱣᱟᱭ ᱩᱱᱤ ᱯᱟᱹᱨᱠᱟᱹᱣ ᱟᱠᱟᱫ ᱠᱚᱣᱟᱭ ᱟᱨ ᱚᱱᱠᱟ ᱠᱟᱛᱮ ᱜᱮ ᱦᱚᱦᱚ ᱠᱟᱛᱮ ᱵᱚᱱ ᱮᱢᱟ ᱠᱚᱣᱟ ᱟᱨ ᱚᱱᱟ ᱜᱮ ᱟᱹᱥᱩᱞ ᱟᱹᱰᱤ ᱵᱮᱥᱟ